ᱦᱮᱸ ᱦᱮᱸ ᱩᱱᱤᱠᱟᱱ ᱜᱤᱭᱟ ᱧ ᱛᱚ ᱚᱠᱚᱭᱮᱢ ᱞᱟ ᱭᱮᱫᱟ ᱚᱸᱻ ᱟᱪᱪᱷᱟ ᱟᱪᱪᱷᱟ ᱦᱮᱸ ᱞᱟ ᱭᱢᱮ ᱫᱮᱠᱷᱚ ᱚᱱᱠᱟᱛᱚ ᱟᱭᱢᱟ ᱜᱚᱴᱟᱝ ᱢᱮᱱᱟᱜ ᱠᱚᱣᱟ ᱦᱮᱸ ᱠᱤᱱᱛᱩ ᱵᱮᱯᱟᱨ ᱦᱩᱭᱩᱜ ᱠᱟᱱᱟ ᱡᱚᱛᱚ ᱦᱚᱲᱟᱜ ᱜᱮ ᱟᱞᱟᱫᱟ ᱟᱞᱟᱫᱟ ᱵᱷᱟᱜᱽ ᱨᱮ ᱢᱮᱱᱟᱜ ᱢᱮᱱᱟᱜ ᱠᱚᱣᱟ ᱟᱞᱟᱫᱟ ᱟᱞᱟᱫᱟ ᱵᱷᱟᱜᱽ ᱨᱮ ᱢᱮᱱᱟᱜ ᱠᱚᱣᱟ ᱢᱟᱱᱮ ᱮᱱᱮᱡ ᱥᱮᱨᱮᱧ ᱵᱟᱵᱚᱫ ᱛᱮᱫᱚ ᱟᱞᱟᱫᱟ ᱟᱵᱚᱨᱮᱱ ᱢᱮᱱᱟᱜ ᱠᱚᱣᱟ ᱥᱮ ᱚᱞᱚᱜ ᱯᱟᱲᱦᱟ ᱫᱤᱡ ᱟᱞᱟᱫᱟ ᱢᱮᱱᱟᱜ ᱠᱚᱣᱟ ᱦᱮᱸ ᱟᱫᱚ ᱚᱠᱟᱴᱟᱜ ᱵᱟᱵᱚᱫ ᱛᱮ ᱟᱢ ᱵᱟᱲᱟᱭ ᱥᱟᱱᱟᱭᱮᱫ ᱢᱮᱭᱟ

ᱡᱚᱝᱜᱚᱞ ᱢᱚᱦᱚᱞ ᱮᱞᱟᱠᱟᱨᱮ ᱱᱚᱰᱮ ᱦᱮᱱᱟᱜ ᱠᱚᱣᱟ ᱡᱮᱢᱚᱱ ᱡᱚᱝᱜᱚᱞ ᱢᱚᱦᱚᱞ ᱥᱮᱫ ᱨᱮᱱ ᱟᱵᱚ ᱟᱭᱢᱟ ᱜᱚᱴᱟᱝ ᱜᱮ ᱠᱚ ᱱᱮᱛᱟᱨ ᱠᱚ ᱩᱰᱳᱠ ᱟᱠᱟᱱᱟ ᱥᱮ ᱟᱨ ᱦᱚᱸ ᱦᱟᱱᱛᱮ ᱠᱷᱚᱱᱟᱜ ᱜᱮᱠᱚ ᱛᱟᱦᱮᱠᱟᱱᱟ ᱦᱟᱱᱛᱮ ᱠᱷᱚᱱᱟᱜ ᱜᱮ ᱱᱩᱠᱩ ᱞᱮᱠᱷᱚᱠ ᱞᱮᱠᱷᱤᱠᱟ ᱥᱚᱢᱟᱱ ᱵᱚᱨᱟᱵᱚᱨ ᱜᱮ ᱢᱮᱱᱟᱜ ᱠᱚᱣᱟ ᱟᱨᱠᱤ

ᱯᱩᱨᱩᱞᱤᱟ ᱰᱤᱥᱴᱤᱠ ᱨᱮᱱ ᱮᱯᱚᱨᱮ ᱚᱱᱠᱟ ᱦᱤᱥᱟ ᱵ ᱛᱮᱛᱚ ᱟᱨ ᱤᱧ ᱛᱚ ᱢᱟᱱᱮ ᱚᱱᱛᱮᱱᱟᱜ ᱫᱚ ᱵᱟᱲᱟᱭ ᱵᱟ ᱱᱩᱜ ᱟᱠᱟᱫᱟ ᱡᱮ ᱠᱷᱮᱞᱚᱰ ᱥᱚᱢᱵᱚᱱᱫᱤ ᱫᱤᱜᱽ ᱫᱤᱭᱟ ᱫᱚ ᱩᱱᱟ ᱜ ᱠᱷᱮᱞᱚᱰ ᱥᱮᱫ ᱫᱚ ᱵᱟᱲᱟᱭ ᱵᱟ ᱱᱩᱜ ᱟᱠᱟᱫᱟ ᱢᱮ ᱚᱱᱛᱮ ᱫᱚ ᱛᱟᱦᱮᱞᱮ ᱚᱠᱚᱭ ᱛᱤᱱᱟ ᱜ ᱛᱟᱭ ᱪᱮᱫᱞᱮᱠᱟ ᱵᱟᱸᱠᱩᱲᱟ ᱰᱤᱥᱴᱤᱠ ᱥᱮᱱ ᱨᱮᱞᱮ ᱛᱟᱦᱮᱸ ᱠᱟᱱᱟ ᱵᱟᱸᱠᱩᱲᱟ ᱰᱤᱥᱴᱤᱠ ᱨᱮ ᱥᱟᱨᱚᱫᱟ ᱯᱨᱚᱥᱟᱫᱽ ᱠᱤᱥᱠᱩᱭ ᱛᱟᱦᱮᱱ ᱠᱟᱱᱟ ᱦᱮᱸ ᱛᱚ

ᱛᱚ ᱥᱟᱨᱚᱫᱟ ᱯᱨᱚᱥᱟᱫᱽ ᱠᱤᱥᱠᱩᱣᱟᱜ ᱟᱭᱢᱟ ᱜᱚᱴᱟᱝ ᱚᱞ ᱯᱚᱛᱚᱵ ᱠᱚ ᱢᱮᱱᱟᱜ ᱟᱠᱟᱫᱟ ᱠᱩᱫᱩᱢ ᱠᱟ ᱦᱱᱤ ᱠᱚ ᱢᱮᱱᱟᱜ ᱟᱠᱟᱫᱟ ᱦᱮᱸ ᱚᱱᱚᱬᱮᱡ ᱠᱚ ᱢᱮᱱᱟᱜ ᱟᱠᱟᱫᱟ ᱡᱚᱛᱟ ᱳᱰᱤᱥᱟ ᱯᱚᱱᱚᱛ ᱨᱮᱱ ᱟᱨ ᱢᱟᱬᱤᱯᱤᱨ ᱰᱤᱥᱴᱤᱠ ᱨᱮ ᱢᱮᱱᱟᱜ ᱠᱚᱣᱟ ᱛᱚ ᱪᱮᱫ ᱨᱮᱢ ᱚᱞᱚᱜ ᱜᱮᱭᱟᱢ ᱚᱸᱻ ᱠᱞᱟᱥ ᱱᱟᱭᱤᱱ ᱨᱮ ᱚᱸᱻ ᱛᱚ ᱵᱟ ᱵᱩ ᱤᱭᱟᱹ ᱤᱥᱠᱩᱞ ᱫᱚ ᱚᱠᱟ ᱤᱥᱠᱩᱞ ᱨᱮᱢ ᱯᱟᱲᱦᱟᱜ ᱜᱮᱭᱟ ᱚᱸᱻ ᱟᱪᱪᱷᱟ ᱟᱪᱪᱷᱟ ᱛᱚ ᱵᱟᱹᱵᱩ ᱟᱢᱟᱜ ᱵᱤᱥᱚᱭ ᱠᱚᱫᱚ ᱪᱮᱫ ᱢᱮᱱᱟᱠᱟᱜ ᱛᱟᱢᱟ ᱟᱪᱪᱷᱟ ᱛᱟᱦᱚᱞᱮ ᱚᱸᱰᱮ ᱤᱥᱠᱩᱞ ᱨᱮᱫᱚ ᱛᱟᱦᱮᱞᱮ ᱚᱞᱪᱤᱠᱤ ᱫᱚ ᱵᱟ ᱱᱩᱜ ᱟᱠᱟᱫᱟ ᱚᱸᱻ ᱟᱪᱪᱷᱟ ᱟᱪᱪᱷᱟ ᱟᱨ ᱚᱲᱟᱜ ᱫᱚ ᱛᱟᱦᱚᱞᱮ ᱚᱸᱻ ᱴᱷᱤᱠᱟ ᱱᱟ ᱠᱟ ᱴᱤᱡ ᱢᱮᱱ ᱢᱮ

ᱚᱸᱻ ᱛᱚ ᱵᱟ ᱵᱩ ᱱᱤᱭᱟ ᱜᱮᱧ ᱢᱮᱛᱟᱢᱟ ᱵᱷᱟᱞᱮ ᱵᱷᱟᱵ ᱛᱮ ᱚᱞᱚᱜ ᱯᱟᱲᱦᱟᱜ ᱢᱮ ᱦᱮᱸ ᱴᱷᱤᱠ ᱟᱪᱪᱷᱮ ᱟᱨᱚ ᱡᱟᱦᱟᱱᱟᱜ ᱵᱟᱲᱟᱭ ᱥᱟᱱᱟᱢ ᱮᱠᱷᱟᱱ ᱯᱚᱨᱮ ᱛᱮᱱᱷᱟᱜ ᱯᱷᱳᱱ ᱢᱮ